ᱥᱟᱱᱟᱢᱟᱜ ᱥᱟᱶᱟᱨ ᱟᱨ ᱯᱷᱤᱴᱱᱮᱥ ᱞᱟᱹᱜᱤᱫ ᱯᱟᱭᱨᱟᱜ ᱨᱮᱭᱟᱜ ᱥᱩᱵᱤᱫᱷᱟ ᱫᱚ ᱟᱵᱚᱣᱟᱜ ᱦᱚᱲᱢᱚ ᱵᱩᱜᱤ ᱵᱩᱡᱷᱟᱹᱜᱼᱟ ᱟᱨ ᱢᱚᱡᱽ ᱜᱮ ᱵᱩᱡᱷᱟᱹᱜᱼᱟ ᱛᱤ ᱡᱟᱸᱜᱟ ᱠᱚ ᱚᱱᱟ ᱥᱟᱶᱛᱮ ᱦᱚᱲᱢᱚ ᱠᱚ ᱴᱷᱤᱠ ᱴᱷᱟᱠ ᱛᱟᱦᱮᱱᱟ ᱟᱨ ᱟᱨ ᱫᱟᱜ ᱨᱮ ᱩᱱᱩᱢ ᱞᱮᱱᱠᱷᱟᱱ ᱫᱚᱢ ᱫᱚ ᱦᱟᱛ ᱦᱩᱭᱩᱜᱼᱟ ᱮᱠ ᱢᱤᱱᱤᱴ ᱮᱠ ᱢᱤᱱᱤᱴ ᱛᱷᱮᱠᱮ ᱳᱭ ᱫᱩ ᱛᱤᱱ ᱥᱮᱠᱮᱱᱰ ᱟᱨ ᱦᱚᱲᱢᱚ ᱨᱮᱱᱟᱜ ᱢᱚᱡᱽ ᱜᱮ ᱵᱩᱡᱷᱟᱹᱜᱼᱟ ᱯᱟᱭᱨᱟᱜ ᱞᱟᱹᱜᱤᱫ ᱛᱮ